ᱱᱚᱣᱟ ᱫᱷᱟᱹᱨᱛᱤ ᱨᱮ ᱟᱹᱰᱤ ᱞᱟᱭᱼᱞᱟᱠᱪᱟᱨ ᱟᱨ ᱥᱮᱨᱣᱟ ᱢᱮᱱᱟᱜ ᱛᱟᱵᱚᱱᱟ ᱡᱟᱦᱟᱸ ᱪᱷᱟᱹᱛᱤᱠ ᱠᱷᱚᱱᱟᱜ ᱫᱚ ᱟᱵᱚᱣᱟᱜ ᱫᱚ ᱵᱷᱮᱜᱟᱨ ᱜᱮᱭᱟ ᱡᱮ ᱨᱚᱠᱚᱢ ᱫᱚᱝ ᱞᱟᱜᱽᱲᱮ ᱵᱟᱦᱟ ᱥᱚᱨᱦᱟᱭ ᱢᱟᱜ ᱢᱚᱬᱮ ᱱᱚᱣᱟ ᱠᱚ ᱥᱟᱱᱟᱢ ᱠᱚᱜᱮ ᱟᱵᱚ ᱫᱚ ᱥᱟᱱᱛᱟᱲ ᱦᱚᱯᱚᱱ ᱥᱟᱱᱟᱢ ᱠᱚᱜᱮ ᱪᱷᱟᱹᱛᱤᱠ ᱠᱚ ᱠᱷᱚᱱᱟᱜ ᱫᱚ ᱡᱩᱫᱟᱹ ᱜᱮᱛᱟᱵᱚᱱᱟ ᱥᱚᱨᱦᱟᱭ ᱫᱚ ᱥᱚᱨᱦᱟᱭ ᱵᱚᱸᱜᱟ ᱜᱮ ᱡᱟᱦᱟᱸ ᱴᱟᱺᱰᱤ ᱨᱮᱵᱚᱱ ᱩᱢᱟ ᱚᱸᱰᱮ ᱠᱷᱚᱱ ᱜᱮᱵᱚᱱ ᱵᱟᱦᱟ ᱵᱟ ᱥᱚᱨᱦᱟᱭ ᱚᱸᱰᱮ ᱠᱷᱚᱱ ᱜᱮᱵᱚᱱ ᱫᱟᱨᱟᱢ ᱟᱹᱜᱩᱭᱮᱭᱟ ᱵᱟᱦᱟ ᱫᱚ ᱡᱟᱦᱟᱸ ᱟᱵᱚᱣᱟᱜ ᱯᱷᱟᱹᱜᱩᱱ ᱢᱩᱪᱟᱹᱫ ᱥᱮᱫ ᱵᱟᱦᱟ ᱵᱚᱱ ᱵᱟᱦᱟᱜᱼᱟ ᱢᱟᱜᱽ ᱵᱚᱸᱜᱟ ᱦᱚᱸ ᱜᱚᱴ ᱴᱟᱺᱰᱤ ᱨᱮᱵᱚᱱ ᱡᱚᱢ ᱠᱚᱣᱟ ᱚᱱᱟᱦᱚᱸ ᱟᱵᱚ ᱨᱮᱱ ᱱᱟᱭᱠᱮ ᱵᱟᱵᱟ ᱜᱮᱭ ᱵᱚᱸᱜᱟ ᱵᱩᱨᱩᱭ ᱛᱟᱵᱚᱱᱟ ᱟᱵᱚᱣᱟᱜ ᱵᱟᱦᱟ ᱥᱚᱨᱦᱟᱭ ᱢᱟᱜ ᱢᱚᱬᱮ ᱥᱟᱱᱟᱢ ᱠᱚᱜᱮ ᱟᱵᱚ ᱫᱚ ᱟᱵᱚ ᱨᱮᱱ ᱱᱟᱭᱠᱮ ᱵᱟᱵᱟ ᱫᱟᱨᱟᱭ ᱛᱮᱜᱮ ᱵᱚᱱ ᱯᱩᱨᱟᱹᱣᱟ ᱪᱷᱟᱹᱛᱤᱠ ᱡᱟᱹᱛᱤ ᱠᱚᱫᱚ ᱚᱱᱟ ᱠᱚᱫᱚ ᱡᱚᱛᱚ ᱢᱚᱱᱫᱤᱨ ᱨᱮᱠᱚ ᱵᱟᱢᱲᱮ ᱫᱤᱭᱮ ᱠᱚ ᱠᱚᱨᱟᱣᱟ ᱩᱱᱠᱩ ᱨᱮᱱ ᱫᱚ ᱢᱚᱬᱮ ᱨᱚᱠᱚᱢ ᱵᱟᱢᱲᱮ ᱢᱮᱱᱟᱜ ᱠᱚᱣᱟ ᱟᱵᱚ ᱨᱮᱱ ᱫᱚ ᱢᱤᱫᱴᱮᱱ ᱜᱮᱛᱟ ᱵᱚᱱᱟᱭ ᱵᱟᱢᱲᱮ ᱡᱚᱛᱚ ᱴᱚᱞᱟ ᱨᱮᱜᱮ ᱢᱚᱬᱮ ᱢᱟᱹᱡᱷᱤ ᱠᱚ ᱛᱟᱦᱮᱱᱟ ᱢᱟᱹᱡᱷᱤ ᱱᱟᱭᱠᱮ ᱜᱳᱰᱮᱛ ᱯᱟᱨᱟᱱᱤᱠ ᱵᱷᱚᱫᱽᱫᱟᱭ ᱩᱱᱠᱩ ᱫᱟᱨᱟᱭᱛᱮ ᱟᱹᱛᱩ ᱨᱮᱜᱮ ᱡᱚᱛᱚ ᱠᱤᱪᱷᱩ ᱟᱪᱟᱨ ᱟᱪᱚᱨᱚᱱ ᱠᱚ ᱧᱮᱞ ᱫᱟᱨᱟᱢᱟᱠᱚ ᱫᱤᱠᱩ ᱪᱷᱟᱹᱛᱤᱠ ᱠᱚᱣᱟᱜ ᱫᱚ ᱵᱟᱹᱱᱩᱜᱼᱟ ᱱᱚᱣᱟ ᱠᱚ ᱡᱤᱱᱤᱥ ᱫᱚ ᱪᱷᱟᱹᱛᱤᱠ ᱠᱚᱫᱚ ᱡᱟᱦᱟᱸᱭ ᱡᱟᱦᱟᱸ ᱞᱮᱠᱟᱱᱤᱡ ᱵᱟᱢᱲᱮ ᱟᱹᱜᱩ ᱠᱟᱛᱮᱫᱼᱮ ᱯᱩᱡᱟᱹ ᱦᱚᱪᱚ ᱞᱮᱠᱷᱟᱱ ᱜᱮ ᱩᱱᱤᱭᱟᱜ ᱫᱚ ᱦᱩᱭᱩᱜ ᱛᱟᱭᱟ ᱟᱨ ᱟᱵᱚᱣᱟᱜ ᱫᱚ ᱚᱱᱟ ᱫᱚ ᱵᱟᱝ ᱜᱟᱱᱚᱜᱼᱟ ᱵᱟᱯᱞᱟ ᱨᱮᱦᱚᱸ ᱟᱵᱚ ᱨᱮᱱ ᱫᱚ ᱱᱟᱭᱠᱮ ᱵᱟᱵᱟ ᱫᱚᱨᱠᱟᱨ ᱵᱷᱟᱸᱰᱟᱱ ᱨᱮᱦᱚᱸ ᱱᱟᱭᱠᱮ ᱵᱟᱵᱟ ᱫᱚᱨᱠᱟᱨ ᱵᱟᱦᱟ ᱥᱚᱨᱦᱟᱭ ᱠᱚᱨᱮᱦᱚᱸ ᱟᱵᱚ ᱨᱮᱱ ᱱᱟᱭᱠᱮ ᱵᱟᱵᱟ ᱫᱚᱨᱠᱟᱨ ᱟᱵᱚᱣᱟᱜ ᱫᱚ ᱢᱚᱬᱮ ᱢᱟᱹᱡᱷᱤ ᱪᱷᱟᱲᱟ ᱠᱟᱹᱢᱤ ᱫᱚ ᱵᱟᱝ ᱯᱟᱨᱚᱢᱚᱜ ᱛᱟᱵᱚᱱᱟ ᱚᱱᱟ ᱠᱷᱟᱹᱛᱤᱨ ᱛᱮᱜᱮ ᱟᱵᱚᱣᱟᱜ ᱫᱚ ᱞᱟᱭᱼᱞᱟᱠᱪᱟᱨ ᱫᱚ ᱥᱟᱱᱟᱢ ᱠᱚᱠᱷᱚᱱ ᱫᱚ ᱵᱷᱮᱜᱟᱨ ᱜᱮᱛᱟ ᱵᱚᱱᱟ